ᱟᱸᱠᱟᱣ ᱚᱠᱛᱚ ᱤᱧ ᱨᱩᱞ ᱨᱚᱵᱟᱴ ᱟᱨ ᱯᱮᱯᱟᱨ ᱨᱚᱝ ᱛᱩᱞᱤ ᱫᱟᱜ ᱨᱚᱝ ᱠᱩᱧ ᱵᱮᱵᱚᱦᱟᱨ ᱜᱤᱭᱟ ᱯᱮᱥᱴᱮᱞ ᱠᱟᱞᱟᱨ ᱟᱨ ᱫᱟᱜ ᱨᱚᱝ ᱢᱚᱫᱽᱫᱷᱮ ᱨᱮᱫᱚ ᱤᱧ ᱫᱚ ᱠᱮᱢᱮᱞᱤᱧ ᱠᱩᱥᱤᱭᱟᱜᱼᱟ ᱟᱨ ᱱᱤᱭᱟᱹ ᱠᱚᱫᱚ ᱵᱳᱞᱯᱩᱨ ᱨᱮᱱᱟᱜ ᱟᱭᱢᱟ ᱜᱟᱱ ᱫᱚᱠᱟᱱ ᱨᱮᱜᱤ ᱧᱟᱢᱚᱜᱼᱟ ᱟᱨ ᱤᱧ ᱦᱚᱸ ᱚᱱᱟ ᱠᱚ ᱫᱚᱠᱟᱱ ᱢᱚᱫᱽᱫᱷᱮ ᱨᱮᱜᱤᱧ ᱠᱤᱨᱤᱧᱟ ᱤᱧᱤᱧ ᱢᱚᱱᱮᱭᱟ ᱪᱩᱲᱤ ᱥᱟᱠᱚᱢ ᱫᱚ ᱟᱹᱰᱤ ᱵᱟᱹᱲᱛᱤ ᱜᱮ ᱜᱚᱱᱚᱝ ᱢᱮᱱᱟᱜᱼᱟ ᱟᱨᱦᱚᱸ ᱵᱳᱞᱯᱩᱨ ᱥᱟᱱᱛᱤᱱᱤᱠᱮᱛᱚᱱ ᱨᱮᱱᱟᱜ ᱪᱩᱲᱤ ᱥᱟᱠᱚᱢ ᱟᱭᱢᱟ ᱡᱤᱱᱤᱥ ᱠᱚᱫᱚ ᱮᱴᱟᱜ ᱡᱟᱭᱜᱟ ᱠᱷᱚᱱ ᱫᱚ ᱟᱹᱰᱤ ᱡᱟᱹᱥᱛᱤ ᱜᱮ ᱜᱚᱱᱚᱝ ᱜᱮᱭᱟ